ᱡᱤᱭᱟᱹᱞᱤ ᱠᱚ ᱪᱤᱠᱟᱹᱛᱮᱵᱚᱱ ᱴᱮᱠᱟᱣ ᱫᱟᱨᱟᱢ ᱠᱚᱣᱟ ᱢᱚᱱᱮ ᱠᱟᱜ ᱢᱮ ᱥᱩᱠᱨᱤ ᱢᱮᱱᱟᱭ ᱛᱟᱵᱚᱱᱟ ᱢᱮᱨᱚᱢ ᱢᱮᱱᱟᱜ ᱠᱚᱣᱟ ᱥᱤᱢ ᱢᱮᱱᱟᱜ ᱠᱚᱣᱟ ᱱᱩᱠᱩ ᱫᱚ ᱡᱚᱛᱚᱱ ᱠᱚᱣᱟ ᱵᱚᱱ ᱟᱹᱛᱤᱧ ᱵᱚᱱ ᱤᱫᱤ ᱠᱚᱣᱟ ᱟᱹᱜᱩ ᱠᱚᱣᱟ ᱵᱚᱱ ᱥᱚᱢᱚᱭ ᱨᱮ ᱫᱟᱜ ᱵᱚᱱ ᱮᱢᱟᱣᱟᱠᱚᱣᱟ ᱢᱮᱱᱠᱷᱟᱱ ᱡᱩᱫᱤ ᱨᱩᱣᱟᱹ ᱠᱚᱜᱮ ᱧᱟᱢ ᱠᱮᱫ ᱠᱚᱜᱮᱭᱟ ᱛᱟᱦᱚᱞᱮ ᱴᱤᱠᱟ ᱵᱚᱱ ᱮᱢᱟᱣᱟᱠᱚᱣᱟ ᱠᱟᱹᱴᱤᱡ ᱨᱮ ᱛᱟᱦᱮᱱᱟ ᱩᱱᱤ ᱴᱤᱠᱟᱭ ᱧᱟᱢ ᱞᱮᱠᱷᱟᱱ ᱟᱹᱰᱤ ᱚᱱᱟ ᱟᱡᱟᱨ ᱵᱟᱝ ᱧᱟᱢᱮᱭᱟ ᱥᱤᱢ ᱡᱩᱫᱤ ᱴᱩᱝᱠᱤ ᱠᱚ ᱧᱟᱢ ᱠᱮᱫ ᱠᱚᱣᱟ ᱛᱟᱦᱚᱞᱮ ᱩᱱᱠᱩ ᱨᱟᱱ ᱧᱟᱢᱚᱜ ᱠᱟᱱᱟ ᱠᱷᱟᱣᱟ ᱠᱚ ᱞᱮᱠᱷᱟᱱ ᱚᱛᱷᱚᱪᱚ ᱢᱟᱱᱮ ᱵᱟᱝᱠᱚ ᱜᱚᱡᱚᱜᱼᱟ ᱪᱮᱫ ᱪᱚᱝ ᱦᱩᱸ ᱟᱨ ᱡᱩᱫᱤᱢ ᱢᱮᱱᱟ ᱡᱮ ᱵᱟᱹᱧ ᱠᱷᱟᱣᱟ ᱤᱫᱤ ᱠᱚᱣᱟ ᱛᱟᱦᱚᱞᱮ ᱠᱷᱟᱱ ᱫᱚ ᱵᱟᱝ ᱦᱩᱭᱩᱜᱼᱟ ᱜᱚᱡ ᱪᱟᱵᱟᱜᱼᱟ ᱠᱚ ᱡᱚᱛᱚ ᱜᱮ ᱢᱮᱨᱚᱢ ᱠᱚᱦᱚᱸ ᱧᱮᱞ ᱠᱚᱢ ᱥᱮ ᱢᱚᱦᱟ ᱡᱟᱢ ᱧᱟᱢ ᱠᱚᱣᱟ ᱢᱚᱪᱟ ᱠᱚᱨᱮ ᱦᱚᱸ ᱢᱟᱱᱮ ᱯᱷᱩᱥᱨᱤ ᱯᱷᱩᱥᱨᱤ ᱨᱟᱠᱟᱵ ᱟᱠᱣᱟ ᱩᱱᱠᱩᱣᱟᱜ ᱜᱮ ᱢᱤᱫᱴᱮᱱ ᱦᱟᱢ ᱠᱚ ᱢᱮᱛᱟᱜᱼᱟ ᱪᱮᱫ ᱪᱚᱝ ᱦᱟᱢ ᱰᱟᱠᱛᱟᱨ ᱠᱚ ᱞᱟᱹᱭ ᱵᱟᱲᱟᱭᱟ ᱛᱚ ᱩᱱᱠᱩᱣᱟᱜ ᱢᱤᱫᱴᱮᱱ ᱤᱧᱡᱤᱠᱥᱤᱱ ᱠᱤ ᱨᱟᱱ ᱠᱷᱟᱣᱟ ᱠᱚ ᱞᱮᱠᱷᱟᱱ ᱜᱮ ᱚᱱᱟ ᱫᱚ ᱪᱟᱵᱟᱜᱼᱟ ᱢᱤᱫᱴᱮᱱ ᱡᱟᱦᱟᱸ ᱠᱚ ᱢᱮᱛᱟᱜ ᱠᱟᱱᱟ ᱠᱷᱟᱠᱲᱤ ᱠᱷᱟᱠᱲᱤ ᱫᱚ ᱚᱱᱠᱟᱱ ᱡᱤᱱᱤᱥ ᱠᱟᱱᱟ ᱢᱟᱱᱮ ᱜᱚᱴᱟ ᱦᱚᱲᱢᱚ ᱯᱚᱴᱟᱜ ᱮᱱᱜᱮᱠᱚ ᱮᱠᱫᱚᱢ ᱢᱟᱱᱮ ᱮᱴᱟᱜ ᱨᱚᱠᱚᱢ ᱜᱮᱠᱚ ᱧᱮᱞᱚᱜᱼᱟ ᱛᱚ ᱚᱱᱟ ᱡᱩᱫᱤ ᱤᱧᱡᱮᱠᱥᱮᱱ ᱡᱩᱫᱤ ᱵᱚᱱ ᱮᱢᱟᱣᱟᱠᱚᱣᱟ ᱥᱮ ᱦᱮᱸ ᱢᱟ ᱩᱱᱠᱩ ᱯᱚᱴᱟᱜ ᱫᱚ ᱮᱢᱚᱱ ᱪᱮᱦᱨᱟ ᱪᱤᱠᱟᱹᱬᱚᱜᱼᱟ ᱥᱮ ᱫᱚᱢᱮ ᱜᱮ ᱪᱤᱠᱟᱹᱬ ᱩᱛᱟᱹᱨᱚᱜᱼᱟ ᱵᱟᱢ ᱢᱮᱱᱟ ᱡᱮ ᱱᱩᱜᱼᱩ ᱱᱩᱭ ᱠᱷᱟᱠᱲᱤ ᱧᱟᱢ ᱞᱮᱫᱮᱭᱟ ᱱᱩᱜᱼᱩ ᱱᱩᱭ ᱢᱮᱨᱚᱢ ᱢᱮᱱᱛᱮ ᱦᱚᱸᱜᱼᱚ ᱱᱚᱝᱠᱟ ᱜᱮ ᱟᱨᱚ ᱥᱚᱢᱚᱭ ᱥᱚᱢᱚᱭ ᱡᱩᱫᱤ ᱨᱟᱱ ᱠᱚᱢ ᱵᱮᱵᱚᱦᱟᱨ ᱫᱟᱲᱮᱭᱟᱜᱼᱟ ᱥᱮ ᱡᱚᱛᱚ ᱥᱤᱢ ᱢᱮᱨᱚᱢ ᱵᱚᱱ ᱴᱮᱠᱟᱣ ᱫᱟᱲᱮᱭᱟᱠᱚᱣᱟ ᱪᱮᱫ ᱪᱚᱝ ᱦᱩᱸ ᱵᱟᱠᱷᱟᱱ ᱵᱟᱝᱠᱚ ᱴᱮᱠᱟᱜᱼᱟ ᱡᱩᱫᱤ ᱟᱢᱮᱢ ᱢᱮᱱᱟ ᱡᱮ ᱟᱹᱛᱤᱧ ᱟᱹᱜᱩᱭᱮ ᱠᱟᱹᱱᱟᱹᱧ ᱚ ᱛᱟᱦᱮᱸ ᱦᱚᱪᱚᱣᱟᱱ ᱵᱟᱭ ᱪᱤᱠᱟᱹᱜᱼᱟ ᱚᱱᱠᱟ ᱫᱚ ᱵᱟᱝ ᱥᱳᱭ ᱨᱟᱱ ᱠᱚ ᱮᱢᱟᱣᱟᱠᱚ ᱜᱮ ᱦᱩᱭᱩᱜᱼᱟ ᱢᱟᱡᱷᱮ ᱢᱚᱫᱽᱫᱷᱮ ᱛᱚᱵᱮ ᱠᱷᱟᱱ ᱱᱩᱠᱩ ᱵᱚᱱ ᱴᱮᱠᱟᱣ ᱫᱟᱲᱮᱭᱟᱠᱚᱣᱟ ᱟᱨ ᱵᱟᱠᱷᱟᱱ ᱵᱟᱝ